ᱤᱧᱟᱹᱜ ᱜᱟᱶᱛᱟ ᱠᱚᱨᱮᱱ ᱜᱟᱛᱮ ᱠᱚᱣᱟᱜ ᱥᱮ ᱪᱟᱸᱫᱳ ᱠᱤᱭᱟᱹ ᱛᱤᱠᱤᱪᱪᱷᱟ ᱞᱮᱠᱟ ᱛᱮᱫᱚ ᱤᱧᱫᱚ ᱱᱚᱣᱟᱜᱤᱧ ᱞᱟᱹᱭᱟ ᱡᱮ ᱱᱟᱦᱟᱜ ᱡᱩᱜᱽ ᱨᱮ ᱟᱹᱰᱤ ᱞᱮᱠᱟᱱ ᱥᱮᱱᱤᱴᱟᱨᱤ ᱱᱮᱯᱴᱤᱱ ᱠᱚ ᱛᱩᱫ ᱠᱟᱱᱟ ᱡᱮᱞᱮᱠᱟ ᱩᱭᱤᱥᱯᱟᱨ ᱥᱴᱮᱯᱷᱨᱤ ᱱᱟᱭᱤᱱ ᱟᱨᱦᱚᱸ ᱟᱹᱰᱤ ᱟᱭᱢᱟ ᱞᱮᱠᱟᱱᱟᱜ ᱥᱴᱮᱯᱷᱨᱤ ᱠᱚ ᱛᱩᱫ ᱟᱠᱟᱱ ᱛᱮ ᱚᱱᱟ ᱱᱮᱯᱴᱤᱱ ᱠᱚ ᱟᱵᱚ ᱛᱤᱨᱞᱟᱹ ᱦᱚᱯᱚᱱ ᱵᱚᱱ ᱵᱮᱵᱚᱦᱟᱨ ᱫᱟᱲᱮᱜ ᱠᱟᱱᱟ ᱥᱮᱫᱟᱭ ᱫᱚ ᱱᱤᱭᱟᱹ ᱱᱮᱯᱠᱤᱱ ᱠᱚ ᱵᱚᱫᱚᱞ ᱛᱮ ᱥᱮ ᱥᱴᱮᱯᱷᱤᱨᱤ ᱠᱚ ᱵᱚᱫᱚᱞ ᱛᱮ ᱜᱮᱸᱫᱽᱨᱮᱡ ᱠᱚ ᱵᱮᱵᱚᱦᱟᱨᱮᱫ ᱛᱟᱦᱮᱱᱟ ᱥᱮ ᱤᱭᱩᱥᱮᱫ ᱛᱟᱦᱮᱱᱟ ᱪᱮᱫᱟᱜ ᱥᱮ ᱥᱮᱫᱟᱭ ᱫᱚ ᱩᱱᱟᱹᱜ ᱩᱱᱱᱚᱛᱚ ᱵᱮᱵᱚᱥᱛᱷᱟ ᱵᱟᱝ ᱛᱟᱦᱮᱸ ᱠᱟᱱᱟ ᱥᱮ ᱴᱟᱠᱟ ᱯᱚᱭᱥᱟ ᱨᱮᱭᱟᱜ ᱦᱚᱸ ᱠᱚᱦᱚᱸ ᱵᱟᱝ ᱛᱟᱦᱮᱸ ᱠᱟᱱᱛᱮ ᱩᱱᱠᱩ ᱫᱚ ᱜᱮᱸᱫᱽᱨᱮᱡ ᱜᱮᱠᱚ ᱵᱮᱵᱚᱦᱟᱨᱮᱫ ᱛᱟᱦᱮᱱᱟ ᱟᱨᱦᱚᱸ ᱱᱚᱣᱟ ᱥᱮᱱᱤᱴᱟᱨᱤ ᱱᱮᱯᱠᱤᱱ ᱠᱚᱨᱮᱱᱟᱜ ᱯᱟᱣᱵᱷᱮᱴᱤᱧ ᱞᱟᱹᱭᱟ ᱱᱚᱣᱟ ᱱᱮᱯᱠᱤᱱ ᱨᱮᱭᱟᱜ ᱦᱚᱸ ᱱᱤᱭᱚᱢ ᱢᱮᱱᱟᱜᱼᱟ ᱡᱮᱞᱮᱠᱟ ᱢᱤᱫᱴᱮᱱ ᱱᱮᱯᱠᱤᱱ ᱥᱮ ᱥᱴᱮᱯᱷᱨᱤ ᱪᱷᱚ ᱜᱷᱚᱱᱴᱟ ᱠᱷᱚᱱ ᱵᱮᱥᱤ ᱵᱟᱢ ᱤᱭᱩᱥ ᱫᱟᱲᱮᱭᱟᱜᱼᱟ ᱥᱮ ᱵᱟᱢ ᱞᱟᱜᱟᱣ ᱠᱟᱛᱮᱫ ᱵᱟᱢ ᱛᱟᱦᱮᱸ ᱫᱟᱲᱮᱭᱟᱜᱼᱟ ᱵᱟᱝᱠᱷᱟᱱ ᱟᱹᱰᱤ ᱢᱟᱨᱟᱝ ᱡᱟᱦᱟᱱᱟᱜ ᱵᱟᱹᱲᱤᱡ ᱡᱤᱱᱤᱥ ᱦᱩᱭ ᱫᱟᱲᱮᱭᱟᱜᱼᱟ ᱚᱱᱟ ᱫᱚ ᱟᱵᱚ ᱠᱩᱲᱤ ᱦᱚᱯᱚᱱᱟᱜ ᱥᱮᱯᱴᱤ ᱞᱟᱹᱜᱤᱫ ᱜᱮ ᱱᱚᱣᱟ ᱠᱚᱜᱮ ᱤᱧ ᱫᱚ ᱢᱚᱱᱮᱭᱟ